ᱦᱮᱞᱳ ᱡᱷᱟᱨᱱᱟ ᱨᱮᱥᱴᱩᱨᱮᱱᱴ ᱦᱮᱸ ᱤᱧ ᱡᱟᱦᱟᱸ ᱢᱚᱬᱮ ᱜᱚᱴᱟᱝ ᱨᱩᱴᱤᱧ ᱚᱰᱟᱨ ᱞᱮᱫᱟ ᱛᱳ ᱚᱱᱟ ᱫᱚ ᱠᱟᱹᱴᱤᱡ ᱠᱟᱹᱣᱰᱤ ᱵᱮᱥᱤ ᱵᱟᱹᱲᱛᱤᱜ ᱠᱟᱱᱟ ᱚᱱᱟ ᱠᱟᱨᱚᱱᱛᱮ ᱠᱟᱹᱴᱤᱡ ᱠᱚᱢ ᱞᱟᱹᱭ ᱦᱩᱭᱩᱜ ᱠᱟᱱᱟ ᱟᱫᱚ ᱡᱚᱠᱷᱚᱱ ᱡᱮᱦᱮᱛᱩ ᱤᱧ ᱱᱟᱦᱟᱜ ᱨᱩᱴᱤ ᱦᱚᱸ ᱠᱚᱢᱤᱧ ᱦᱟᱛᱟᱣ ᱮᱫᱟ ᱚᱱᱮ ᱠᱷᱟᱱ ᱫᱚ ᱠᱟᱹᱣᱰᱤ ᱦᱚᱸᱛᱚ ᱠᱚᱢ ᱞᱟᱹᱠᱛᱤ ᱢᱮᱱᱟᱜᱼᱟ ᱛᱟᱦᱚᱞᱮ ᱠᱟᱹᱣᱰᱤ ᱦᱚᱸ ᱡᱮᱢᱚᱱ ᱠᱚᱢᱚᱜ ᱢᱟ ᱟᱨ ᱚᱱᱟ ᱞᱟᱹᱜᱤᱫ ᱛᱮᱜᱮ ᱱᱚᱣᱟ ᱯᱷᱳᱱ ᱞᱮᱫ ᱯᱮ ᱛᱟᱦᱮᱸᱫᱼᱟ